ᱟᱵᱚ ᱥᱟᱱᱛᱟᱲ ᱥᱚᱢᱟᱡᱽ ᱨᱮ ᱟᱵᱚ ᱡᱟᱦᱟᱸ ᱞᱮᱠᱟ ᱥᱟᱱᱛᱟᱲ ᱢᱮᱱᱟᱜ ᱵᱚᱱᱟ ᱥᱟᱱᱛᱟᱲ ᱥᱚᱢᱟᱡᱽ ᱨᱮᱫᱚ ᱥᱟᱱᱛᱟᱲ ᱟᱹᱰᱤ ᱜᱮ ᱱᱟᱦᱟᱪᱟᱨ ᱟᱹᱰᱤ ᱱᱟᱦᱟᱪᱟᱨ ᱜᱮ ᱢᱮᱱᱟᱜ ᱵᱚᱱᱟ ᱱᱤᱛᱚᱜ ᱦᱚᱸ ᱟᱵᱚ ᱥᱟᱱᱛᱟᱲ ᱥᱚᱢᱟᱡᱽ ᱱᱤᱛᱚᱜ ᱫᱷᱟᱹᱵᱤᱡ ᱟᱵᱚᱣᱟ ᱫᱷᱚᱨᱚᱢ ᱡᱟᱦᱟᱸ ᱵᱚᱱ ᱢᱮᱱᱟᱜᱼᱟ ᱥᱟᱨᱱᱟ ᱫᱷᱚᱨᱚᱢ ᱱᱤᱛᱚᱜ ᱫᱷᱟᱹᱵᱤᱡ ᱮᱴᱟᱜ ᱫᱷᱚᱨᱚᱢ ᱠᱚ ᱞᱮᱠᱟ ᱵᱟᱝ ᱜᱮ ᱵᱟᱝᱜᱮ ᱞᱟᱦᱟ ᱟᱠᱟᱱᱟ ᱟᱵᱚᱣᱟ ᱥᱟᱨᱱᱟ ᱫᱷᱚᱨᱚᱢ ᱞᱟᱦᱟᱭ ᱞᱟᱹᱜᱤᱫ ᱟᱵᱚᱣᱟᱜ ᱟᱵᱚ ᱡᱩᱢᱤᱫ ᱫᱟᱲᱮ ᱜᱮ ᱡᱚᱛᱚ ᱠᱷᱚᱱᱟᱜ ᱢᱟᱨᱟᱝ ᱫᱟᱲᱮ ᱚᱱᱟᱛᱮ ᱥᱟᱱᱛᱟᱲ ᱱᱤᱛᱚᱜ ᱫᱷᱟᱹᱵᱤᱡ ᱵᱟᱝ ᱵᱚᱱ ᱡᱩᱢᱤᱫᱚᱜ ᱠᱷᱟᱹᱛᱤᱨ ᱟᱵᱚᱣᱟᱜ ᱡᱟᱦᱟᱸ ᱥᱟᱨᱱᱟ ᱫᱷᱚᱨᱚᱢ ᱢᱮᱱᱟᱜᱼᱟ ᱚᱱᱟ ᱫᱷᱚᱨᱚᱢ ᱠᱳᱰ ᱦᱚᱸ ᱵᱟᱝ ᱵᱚᱱ ᱧᱟᱢᱮᱜᱼᱟ ᱥᱟᱨᱱᱟ ᱫᱷᱚᱨᱚᱢ ᱠᱳᱰ ᱵᱟᱝ ᱵᱚᱱ ᱧᱟᱢ ᱠᱷᱟᱹᱛᱤᱨ ᱟᱵᱚ ᱥᱟᱱᱛᱟᱲ ᱡᱟᱦᱟᱸ ᱢᱤᱫᱴᱟᱹᱝ ᱟᱨᱚᱪᱷᱚᱱ ᱵᱚᱱ ᱧᱟᱢᱮᱜᱼᱟ ᱚᱱᱟ ᱦᱚᱸ ᱵᱮᱥ ᱚᱠᱚᱡ ᱱᱟᱭ ᱱᱟᱯᱟᱭᱛᱮ ᱵᱟᱝ ᱚ ᱮᱢᱟᱵᱚᱱ ᱠᱟᱱᱟ ᱡᱟᱦᱟᱸ ᱞᱮᱠᱟ ᱢᱟᱱᱮ ᱟᱨᱚᱡᱽ ᱠᱷᱚᱱ ᱚᱱᱟ ᱟᱨᱚᱪᱷᱚᱱ ᱫᱚ ᱚᱱᱠᱟ ᱠᱚ ᱮᱢᱟ ᱠᱚᱣᱟ ᱡᱟᱦᱟᱸ ᱞᱮᱠᱟ ᱟᱢ ᱟᱢᱟᱜ ᱥᱚᱝᱭᱠᱷᱟ ᱛᱟᱦᱮᱱᱟ ᱟᱵᱚᱣᱟᱜ ᱡᱟᱦᱟᱸ ᱞᱮᱠᱟ ᱦᱚᱲ ᱵᱚᱱ ᱛᱤᱱᱟᱹᱜᱼᱟ ᱚᱱᱟ ᱟᱫᱷᱟᱨᱟ ᱛᱮᱠᱚ ᱮᱢᱟ ᱵᱚᱱᱟ ᱢᱮᱱᱠᱷᱟᱱ ᱟᱵᱚᱣᱟᱜ ᱥᱟᱨᱱᱟ ᱫᱷᱚᱨᱚᱢ ᱠᱳᱰ ᱵᱟᱝ ᱠᱚ ᱮᱢᱟ ᱵᱚᱱ ᱠᱷᱟᱹᱛᱤᱨ ᱱᱤᱛᱚᱜ ᱦᱚᱸ ᱚᱱᱟ ᱫᱷᱚᱨᱚᱢ ᱫᱚ ᱢᱟᱱᱮ ᱵᱟᱝ ᱵᱚᱱ ᱧᱟᱢ ᱫᱟᱲᱮᱭᱟᱜ ᱠᱟᱱᱟ ᱱᱚᱣᱟ ᱥᱟᱨᱱᱟ ᱫᱷᱚᱨᱚᱢ ᱧᱟᱢ ᱞᱟᱹᱜᱤᱫ ᱟᱵᱚ ᱥᱟᱱᱟᱢ ᱥᱟᱱᱛᱟᱲ ᱠᱚ ᱡᱩᱢᱤᱫ ᱦᱩᱭ ᱟᱵᱚᱱᱟᱜ ᱡᱩᱢᱤᱫ ᱫᱟᱲᱮ ᱫᱮᱠᱷᱟᱣ ᱦᱩᱭᱩᱜᱼᱟ ᱟᱨ ᱡᱩᱢᱤᱫ ᱫᱟᱲᱮ ᱵᱟᱝ ᱵᱚ ᱫᱮᱠᱷᱟᱣ ᱠᱟᱫ ᱠᱷᱟᱹᱛᱤᱨ ᱱᱤᱛᱚᱜ ᱫᱷᱟᱹᱵᱤᱡ ᱟᱵᱚᱣᱟᱜ ᱞᱟᱦᱟ ᱡᱟᱦᱟᱸ ᱥᱚᱢᱟᱡᱽ ᱨᱮᱱᱟᱜ ᱟᱵᱚᱣᱟᱜ ᱫᱷᱚᱨᱚᱢ ᱨᱮᱱᱟᱜ ᱞᱟᱦᱟ ᱫᱚᱨᱠᱟᱨ ᱛᱟᱦᱮᱸ ᱠᱟᱱᱟ ᱚᱱᱟ ᱵᱟᱝ ᱵᱚᱱ ᱞᱟᱦᱟ ᱫᱟᱲᱮ ᱠᱟᱜᱼᱟ ᱱᱤᱛᱚᱜ ᱫᱷᱟᱹᱵᱤᱡ ᱦᱚᱸ ᱥᱮᱫᱟᱭ ᱦᱚᱲ ᱞᱮᱠᱟ ᱜᱮ ᱢᱮᱱᱟᱜ ᱵᱚᱱᱟ ᱚᱱᱟᱛᱮ ᱟᱵᱚ ᱫᱚ ᱢᱟᱲᱟᱝ ᱥᱤᱠᱠᱷᱤᱛᱚ ᱦᱩᱭᱩᱜᱼᱟ ᱚᱱᱟ ᱠᱚ ᱞᱟᱦᱟᱜ ᱵᱟᱠᱷᱨᱟ ᱟᱵᱚᱣᱟᱜ ᱫᱷᱚᱨᱚᱢ ᱥᱚᱢᱟᱡᱽ ᱞᱟᱦᱟᱜ ᱵᱟᱠᱷᱨᱟ ᱟᱵᱚ ᱥᱟᱱᱟᱢ ᱠᱚ ᱥᱤᱠᱠᱷᱤᱛᱚ ᱫᱚᱨᱠᱟᱨ ᱠᱟᱱᱟ